ᱢᱟᱨᱟᱝ ᱢᱚᱱᱛᱨᱤ ᱟᱵᱟᱥ ᱡᱳᱡᱚᱱᱟ ᱵᱟᱝᱠᱷᱟᱱ ᱱᱚᱣᱟ ᱞᱮᱠᱟᱱ ᱮᱴᱟᱜ ᱟᱹᱰᱤ ᱜᱟᱱ ᱯᱚᱱᱛᱷᱟ ᱵᱟᱵᱚᱛ ᱛᱮ ᱵᱟᱰᱟᱭ ᱢᱮᱱᱟᱜ ᱜᱮᱭᱟ ᱦᱮᱞᱮ ᱤᱧ ᱫᱚ ᱚᱠᱟ ᱥᱚᱨᱠᱟᱨᱤ ᱠᱤᱢ ᱠᱷᱚᱱ ᱦᱚᱸ ᱥᱩᱵᱤᱫᱷᱟ ᱫᱚ ᱵᱟᱹᱧ ᱦᱟᱛᱟᱣ ᱟᱠᱟᱫᱼᱟ ᱪᱤᱠᱟᱛᱮ ᱱᱚᱣᱟ ᱢᱟᱨᱟᱝ ᱢᱚᱱᱛᱨᱤ ᱟᱵᱟᱥ ᱡᱳᱡᱚᱱᱟ ᱫᱚ ᱛᱩᱵᱩᱣᱟᱹ ᱚᱲᱟᱜ ᱨᱤᱱᱤᱡ ᱢᱩᱨᱚᱵᱤ ᱧᱩᱛᱩᱢ ᱛᱮᱜᱮ ᱧᱟᱢᱚᱜᱼᱟ ᱚᱱᱟᱛᱮ ᱤᱧ ᱟᱭᱳ ᱢᱮᱱᱟᱭ ᱠᱷᱟᱹᱛᱤᱨ ᱚᱱᱟ ᱢᱟᱨᱟᱝ ᱢᱚᱱᱛᱨᱤ ᱟᱵᱟᱥ ᱡᱳᱡᱚᱱᱟ ᱫᱚ ᱤᱧ ᱟᱭᱳᱣᱟᱜ ᱧᱩᱛᱩᱢ ᱨᱮᱜᱮ ᱦᱮᱡ ᱠᱟᱛᱮ ᱩᱱᱤᱜᱮ ᱥᱩᱵᱤᱫᱷᱟ ᱫᱚᱭ ᱧᱟᱢ ᱟᱠᱟᱜᱼᱟ ᱱᱤᱛᱳᱜ ᱫᱷᱟᱹᱵᱤᱡ ᱦᱚᱸ ᱡᱟᱦᱟᱸ ᱞᱮᱠᱟ ᱱᱤᱛᱳᱜᱤᱡ ᱢᱚᱦᱚᱱ ᱥᱚᱨᱠᱟᱨ ᱥᱩᱵᱤᱫᱷᱟᱭ ᱮᱢᱮᱜᱼᱟ ᱚᱱᱟ ᱥᱩᱵᱤᱫᱷᱟ ᱦᱚᱸ ᱠᱮᱵᱚᱞ ᱠᱩᱲᱤ ᱦᱚᱯᱚᱱ ᱜᱮᱠᱚ ᱧᱟᱢᱟ ᱡᱟᱦᱟᱸ ᱪᱮᱫ ᱥᱩᱵᱷᱚᱫᱨᱟ ᱡᱳᱡᱚᱱᱟ ᱧᱩᱛᱩᱢ ᱛᱮ ᱳᱰᱤᱥᱟ ᱥᱚᱨᱠᱟᱨᱮ ᱮᱢᱮᱜᱼᱟ ᱤᱧ ᱳᱰᱤᱥᱟ ᱨᱮ ᱢᱮᱱᱟᱹᱧᱟ ᱛᱚ ᱚᱱᱟ ᱡᱳᱡᱚᱱᱟ ᱦᱚᱸ ᱠᱩᱲᱤ ᱤᱫᱤ ᱠᱟᱛᱮ ᱜᱮ ᱠᱚᱲᱟ ᱦᱚᱯᱚᱱ ᱫᱚ ᱵᱟᱝᱢᱟ ᱤᱧ ᱫᱩᱧ ᱵᱟᱹᱧ ᱧᱟᱢ ᱫᱟᱲᱮᱭᱟᱜ ᱠᱟᱱᱟ